ᱦᱮᱞᱳ ᱦᱮᱸᱻ ᱜᱚᱝᱠᱮ ᱢᱤᱱᱟᱹᱧ ᱜᱮᱭᱟ ᱱᱚᱣᱟ ᱴᱚᱞᱟᱥᱮᱫ ᱨᱮᱜᱮ ᱢᱤᱫᱥᱮᱫ ᱨᱮ ᱢᱤᱱᱟᱹᱧᱟ ᱡᱚᱴᱟᱣ ᱠᱚ ᱥᱟᱞᱟᱜ ᱵᱟᱝ ᱟ ᱩᱱᱠᱩ ᱫᱚ ᱮᱢ ᱦᱚᱴᱚ ᱠᱟᱛᱮᱫ ᱜᱮ ᱚᱱᱟ ᱫᱚ ᱟᱬᱜᱟᱛᱨᱮ ᱮᱢ ᱠᱟᱛᱮᱫ ᱚᱱᱟ ᱠᱚᱫᱚ ᱠᱟᱹᱴᱤᱡ ᱱᱚᱸᱰᱮ ᱱᱩᱭ ᱥᱩᱱᱛᱩ ᱥᱚᱱᱛᱩ ᱵᱟᱹᱵᱩ ᱥᱟᱞᱟᱜ ᱧᱟᱯᱟᱢᱤᱧ ᱦᱮᱡ ᱧᱚᱜ ᱠᱟᱱᱟ

ᱜᱚᱝᱠᱮ ᱚᱱᱟ ᱡᱟᱦᱟᱸ ᱟᱵᱚᱣᱟᱜ ᱠᱟᱰᱟᱥᱟᱜᱟᱲ ᱚᱱᱟ ᱠᱟᱰᱟᱥᱟᱜᱟᱲ ᱢᱟ ᱚᱱᱟ ᱜᱩᱸᱡᱟᱹ ᱧᱚᱜ ᱟᱠᱟᱫᱟ ᱠᱟᱬᱟᱡ ᱠᱚᱬᱚᱡ ᱩᱱᱟᱹᱜ ᱵᱟᱭ ᱪᱮᱦᱨᱟᱜ ᱠᱟᱱᱟ ᱟᱫᱚ ᱩᱱᱤ ᱦᱳᱭ ᱧᱩᱨᱩᱜ ᱠᱟᱱᱟ ᱛᱚᱵᱮ ᱚᱱᱟ ᱠᱩᱴᱷᱭᱟᱹ ᱠᱚᱦᱚᱸ ᱰᱷᱤᱞ ᱧᱚᱜ ᱟᱠᱟᱱᱟ ᱠᱩᱴᱷᱭᱟᱹ ᱠᱚ ᱟᱠᱟ ᱟᱨ ᱵᱟᱠᱷᱟᱱ ᱫᱚ ᱩᱱᱤ ᱪᱮᱛᱟᱱ ᱴᱚᱞᱟ ᱨᱮᱱ ᱩᱱᱤ ᱢᱟᱱᱩ ᱵᱟᱹᱵᱩ ᱩᱱᱤᱭ ᱟᱹᱜᱩᱣᱟᱠᱟᱜᱼᱟᱭ ᱱᱟᱣᱟᱜᱮ ᱴᱨᱟᱠᱴᱚᱨ ᱵᱟᱠᱷᱟᱱ ᱚᱱᱟ ᱛᱮᱦᱚᱸ ᱥᱟᱜᱟᱲ ᱵᱟᱠᱷᱟᱱ ᱦᱮᱸ ᱱᱚᱜ ᱚᱭ ᱟᱫᱚ ᱱᱤᱛᱚᱝ ᱱᱟᱜ ᱱᱚᱜ ᱚᱭ ᱚᱠᱛᱚ ᱱᱟᱜ ᱥᱮᱴᱮᱨ ᱩᱛᱟᱹᱨᱮᱱᱟ ᱱᱤᱛᱚᱝ ᱵᱟᱝᱞᱮᱠᱷᱟᱱ ᱢᱟᱫᱮ ᱠᱷᱚᱱᱟᱜ ᱜᱩᱨᱤᱡ ᱚᱰᱚᱠ ᱟᱹᱰᱤ ᱢᱩᱥᱠᱤᱞ ᱱᱤᱛᱚᱝ ᱫᱚ ᱟᱫᱷᱟ ᱫᱚᱞᱮ ᱚᱰᱚᱠ ᱜᱚᱫ ᱟᱠᱟᱜᱼᱟ ᱩᱱᱤ ᱠᱟᱹᱲᱢᱤ ᱛᱤᱠᱤᱱ ᱵᱟᱨᱭᱟ ᱢᱤᱫᱥᱚᱨᱟ ᱟᱨ ᱵᱟᱨᱭᱟ ᱢᱩᱞᱭᱟᱹ ᱧᱟᱢ ᱠᱟᱱᱟᱠᱤᱱ ᱩᱱᱠᱤᱱ ᱜᱩᱨᱤᱡ ᱫᱚᱞᱮ ᱚᱰᱚᱠ ᱜᱚᱫ ᱠᱟᱜᱼᱟ ᱟᱫᱷᱟᱱ ᱫᱚ ᱵᱟᱞᱮ ᱪᱟᱵᱟᱣ ᱠᱟᱜᱼᱟ ᱦᱚᱸᱭ ᱵᱟᱝ ᱚᱱᱟ ᱫᱚ ᱮᱠᱮᱱ ᱢᱟᱫᱮ ᱨᱮᱭᱟᱜ ᱜᱮ ᱦᱮᱱᱟᱜᱼᱟ ᱚᱱᱟ ᱫᱚ ᱚᱰᱚᱠᱟᱜ ᱫᱚ ᱨᱚᱦᱚᱲ ᱜᱮᱭᱟ ᱚᱱᱟ ᱠᱷᱟᱹᱞᱤ ᱤᱫᱤᱠᱮᱫ ᱠᱷᱟᱱᱜᱮ ᱦᱩᱭᱮᱱᱟ ᱵᱟᱝᱼᱟ ᱜᱟᱱᱚᱜᱼᱟ ᱱᱟᱜ ᱚᱱᱟ ᱫᱚ ᱜᱩᱸᱰᱟᱹ ᱦᱟᱜ ᱫᱚ ᱪᱟᱞᱟᱜ ᱜᱮᱫᱚ ᱟᱨ ᱤᱛᱟᱹ ᱫᱚ ᱚᱱᱟ ᱢᱟᱲᱟᱝᱼᱟᱜ ᱚᱱᱟ ᱤᱛᱟᱹᱵᱚ ᱫᱚᱦᱚ ᱞᱮᱫ ᱚᱱᱟᱜᱮ ᱢᱮᱱᱟᱜᱼᱟ ᱪᱮ ᱵᱟᱝᱼᱟ ᱟᱫᱚ ᱠᱤᱥᱟᱹᱬ ᱟᱭᱳᱜᱮ ᱠᱟᱹᱴᱤᱡ ᱠᱩᱞᱤ ᱧᱚᱜᱮ ᱢᱮ ᱴᱷᱤᱠᱜᱮ ᱯᱟᱪᱮᱫ ᱥᱩᱨᱟᱹᱭ ᱦᱚᱸ ᱵᱟᱠᱚ ᱡᱚᱢᱟᱣᱟᱠᱟᱫ ᱠᱷᱟᱱ ᱚᱱᱟᱜᱮ ᱜᱟᱱᱚᱜᱼᱟ ᱦᱚᱭ ᱟᱞᱮᱦᱚᱸ ᱵᱟᱹ ᱦᱮᱸ ᱟᱫᱚ ᱟᱸᱡᱚᱢᱮᱫᱼᱟᱹᱧ ᱱᱚᱰᱮᱱᱟᱜ ᱱᱩᱠᱩ ᱱᱟᱣᱟ ᱦᱟᱭᱞᱤᱝ ᱦᱩᱲᱩᱝ ᱠᱚ ᱪᱮᱫ ᱠᱚᱠᱚ ᱢᱮᱱᱟᱜ ᱫᱚ ᱚᱱᱟ ᱠᱚᱵᱚ ᱪᱟᱥᱟ ᱪᱮ ᱫᱮᱥᱤ ᱦᱩᱟᱲᱩ ᱠᱚ ᱵᱟᱠᱷᱟᱱ ᱚᱱᱟ ᱫᱚ ᱠᱟᱹᱴᱤᱡ ᱵᱤᱥᱛᱤ ᱫᱷᱟᱨᱟ ᱜᱮᱞᱮᱜᱼᱟ ᱠᱚ ᱢᱮᱱᱟ ᱰᱷᱮᱹᱨ ᱫᱷᱟᱨᱟ ᱚᱱᱟ ᱠᱚ ᱯᱟᱪᱷᱮ ᱵᱚ ᱪᱟᱥ ᱠᱷᱟᱱ ᱯᱚᱯᱷᱤᱴ ᱦᱩᱲᱩ ᱠᱚ ᱟᱪᱪᱷᱟ ᱵᱤᱰᱟᱹᱣ ᱞᱮᱜᱮ ᱵᱟᱠᱷᱟᱱ ᱫᱚ ᱚᱱᱟ ᱞᱚᱥᱚᱫ ᱠᱚᱫᱚ ᱡᱟᱦᱟᱸ ᱫᱚ ᱯᱚᱯᱷᱤᱴ ᱦᱩᱲᱩ ᱢᱤᱫ ᱫᱷᱟᱣ ᱵᱚ ᱪᱟᱥ ᱧᱚᱜᱟ ᱚᱱᱟ ᱢᱤᱴᱟᱝ ᱚᱱᱟ ᱪᱮᱛᱟᱱ ᱨᱮᱭᱟᱜ ᱵᱟᱹᱭᱦᱟᱹᱲ ᱦᱮᱸ ᱦᱚᱭ ᱜᱩᱨᱤᱡ ᱦᱚᱭ ᱚᱱᱟ ᱠᱟᱹᱴᱤᱡ ᱜᱩᱨᱤᱡ ᱥᱮ ᱫᱤᱱᱠᱟᱞᱚᱢ ᱠᱷᱚᱱ ᱜᱤᱩᱨᱤᱡ ᱢᱟ ᱠᱚᱢ ᱧᱚᱜ ᱜᱟᱱ ᱠᱟᱛᱮᱫ ᱵᱚᱱ ᱪᱮᱫ ᱞᱮᱠᱟ ᱨᱮᱪᱚ ᱟᱫᱚ ᱮᱴᱟᱜ ᱠᱷᱚᱡᱽ ᱛᱚᱞᱟᱥ ᱦᱚᱭ ᱦᱚᱭ ᱴᱷᱤᱠ ᱜᱮᱭᱟ ᱛᱚᱵᱮ